ᱵᱮᱝᱜᱚᱞ ᱫᱤᱥᱚᱢ ᱨᱮᱱ ᱦᱚᱲᱟᱜ ᱠᱟᱞᱪᱟᱨ ᱫᱚ ᱢᱟᱱᱮ ᱥᱤᱡᱤᱱ ᱨᱮ ᱦᱩᱭᱩᱜᱼᱟ ᱡᱮᱞᱮᱠᱟ ᱯᱷᱟᱹᱜᱩᱱ ᱨᱮ ᱵᱟᱦᱟ ᱯᱳᱥ ᱵᱚᱸᱜᱟ ᱨᱮᱫᱚ ᱥᱚᱨᱦᱟᱭ ᱥᱮ ᱫᱟᱸᱥᱟᱭ ᱪᱟᱸᱫᱚ ᱨᱮᱵᱚᱱ ᱫᱟᱸᱥᱟᱭᱚᱜ ᱠᱟᱱᱟ ᱟᱨ ᱥᱮ ᱦᱚᱜᱼᱚᱸᱭ ᱢᱟᱜᱽ ᱥᱤᱢ ᱮᱨᱚᱜ ᱥᱟᱠᱨᱟᱛ ᱮᱢᱟᱱ ᱮᱢᱟᱱ ᱯᱟᱹᱞ ᱯᱚᱨᱚᱵᱽ ᱠᱚ ᱟᱵᱚ ᱫᱚ ᱥᱤᱡᱤᱱ ᱨᱮ ᱦᱩᱭᱩᱜ ᱛᱟᱵᱚᱱᱟ ᱟᱨ ᱡᱮᱢᱚᱱ ᱥᱚᱨᱦᱟᱭ ᱫᱚ ᱟᱞᱮ ᱫᱚ ᱩᱴᱤᱼᱩᱴᱤ ᱞᱮ ᱯᱟᱞᱟᱣ ᱜᱮᱭᱟ ᱩᱢ ᱦᱤᱞᱳᱜ ᱳᱠᱫᱚᱢ ᱦᱟᱱᱟ ᱡᱟᱞᱮ ᱢᱟᱦᱟ ᱫᱷᱟ ᱵᱤᱡ ᱩᱴᱤ ᱩᱴᱤ ᱯᱟᱞᱟᱣ ᱜᱮᱭᱟᱞᱮ ᱥᱮ ᱵᱟᱨᱦᱮ ᱠᱚᱨᱮ ᱡᱟᱦᱟᱸᱭ ᱠᱚ ᱪᱟ ᱠᱨᱤ ᱠᱟᱱ ᱛᱟᱵᱚᱱᱟ ᱩᱱᱠᱩ ᱦᱚᱸᱠᱚ ᱦᱤᱡᱩᱜ ᱜᱮᱭᱟ ᱥᱮ ᱟᱨᱠᱚ ᱡᱟᱦᱟᱸᱭ ᱦᱚᱜᱼᱚᱸᱭ ᱡᱮ ᱡᱟᱦᱟᱸᱭ ᱦᱳᱭᱛᱳ ᱟᱭᱢᱟ ᱵᱚᱪᱷᱚᱨ ᱦᱳᱭᱛᱳ ᱵᱟᱠᱚ ᱟᱵᱽᱜᱤᱣ ᱟᱠᱟᱱᱟ ᱵᱟᱠᱚ ᱵᱚᱸᱜᱟᱣ ᱟᱠᱟᱱᱟ ᱟᱫᱚ ᱚᱱᱮ ᱚᱱᱮ ᱢᱟᱨᱟᱝ ᱯᱚᱨᱚᱵᱽ ᱥᱟᱹᱨᱤ ᱥᱚᱨᱦᱟᱭ ᱨᱮᱫᱚ ᱟᱫᱚ ᱚᱱᱮ ᱱᱮᱰᱟ ᱜᱚᱴᱟᱭᱟᱠᱚ ᱡᱮ ᱟᱵᱚ ᱫᱚ ᱱᱩᱱ ᱫᱤᱱ ᱦᱤᱞᱳᱜ ᱵᱚᱱ ᱵᱚᱸᱜᱟᱱ ᱠᱟᱱᱟ ᱥᱮ ᱟᱵᱽᱜᱮᱜ ᱠᱟᱱᱟ ᱵᱚᱱ ᱟᱫᱚ ᱩᱱ ᱥᱚᱢᱚᱭ ᱥᱟᱱᱟᱢ ᱟᱠᱚ ᱡᱟ ᱜᱩᱥᱴᱤ ᱢᱮᱱᱟᱜ ᱠᱚᱛᱟ ᱠᱚᱣᱟ ᱥᱟᱱᱟᱢ ᱠᱚ ᱡᱟᱣᱨᱟᱜᱼᱟ ᱡᱟᱣᱨᱟ ᱠᱟᱛᱮ ᱟᱫᱚ ᱚᱱᱮ ᱟᱠᱚ ᱵᱚᱸᱜᱟ ᱵᱳᱨᱳ ᱴᱮᱡ ᱠᱚ ᱥᱩᱯᱩ ᱨᱚᱫᱚᱜᱼᱟ ᱚᱱᱠᱟ ᱜᱮ ᱵᱟᱦᱟ ᱨᱮᱦᱚᱸ ᱟᱹᱰᱤ ᱨᱟᱹᱥᱠᱟᱹ ᱡᱟᱠᱼᱡᱚᱢᱚᱠ ᱜᱤ ᱢᱟᱱᱟᱣ ᱟᱹᱜᱩᱭᱮᱫᱟ ᱠᱚ ᱢᱤᱫ ᱥᱚᱢᱚᱭ ᱫᱚ ᱛᱷᱚᱲᱟ ᱰᱷᱤᱞ ᱧᱚᱜ ᱞᱮᱱᱟ ᱰᱷᱤᱞ ᱧᱚᱜ ᱫᱚ ᱪᱮᱫ ᱚᱜᱳᱪᱷᱟᱞᱳ ᱞᱮᱱᱟ ᱚᱠᱚᱭ ᱫᱚ ᱵᱟᱭ ᱥᱚᱢᱚᱭᱚᱜᱼᱟ ᱚᱠᱚᱭ ᱫᱚ ᱥᱟᱺᱜᱤᱧ ᱫᱤᱥᱚᱢ ᱠᱷᱚᱱ ᱵᱟᱭ ᱦᱮᱡ ᱠᱟᱱᱟ ᱟᱫᱚ ᱦᱚᱜᱼᱚᱸᱭ ᱱᱚᱝᱠᱟ ᱢᱤᱫ ᱥᱚᱢᱚᱭ ᱰᱷᱤᱞᱟᱹᱣ ᱠᱮᱫᱟ ᱠᱚ ᱚᱱᱟ ᱵᱟᱦᱟ ᱵᱚᱸᱜᱟ ᱦᱚᱸ ᱟᱫᱚ ᱱᱤᱛᱳᱜ ᱫᱚ ᱵᱩᱡᱷᱟᱹᱣ ᱨᱩᱣᱟᱹᱲ ᱠᱟᱫᱟ ᱠᱚ ᱟᱫᱚ ᱵᱮᱥ ᱛᱮᱠᱚ ᱥᱚᱨᱦᱟᱭᱚᱜ ᱠᱟᱱᱟ ᱠᱚ ᱵᱟᱦᱟᱜ ᱠᱟᱱᱟ ᱠᱚ ᱥᱟᱠᱨᱟᱛᱚᱜ ᱠᱟᱱᱟ ᱠᱚ ᱥᱟᱱᱟᱢ ᱜᱮᱠᱚ ᱚᱰᱟᱨ ᱟᱹᱜᱩᱭ ᱮᱫᱟ ᱟᱨ ᱠᱚ ᱨᱟᱹᱠᱷᱤ ᱡᱚᱜᱟᱣ ᱟᱠᱟᱫᱟ ᱡᱚᱛᱚᱱ ᱡᱚᱜᱟᱣ ᱫᱟᱠᱚ ᱱᱚᱣᱟ ᱜᱮ